ᱯᱟᱸᱪᱮᱭ ᱢᱮ ᱩᱱᱤᱥ ᱥᱚ ᱯᱟᱸᱪ ᱵᱟᱭᱤᱥᱮ ᱰᱤᱥᱮᱢᱵᱚᱨ ᱫᱩ ᱦᱟᱡᱟᱨ ᱛᱤᱱ ᱮᱜᱟᱨᱚᱭ ᱯᱷᱮᱵᱽᱨᱩᱣᱟᱨᱤ ᱥᱚᱛᱮᱨᱚ ᱯᱚᱧᱪᱟᱥ ᱯᱚᱱᱮᱨᱚᱭ ᱱᱚᱵᱷᱮᱢᱵᱚᱨ ᱟᱴᱷᱮᱨᱚ ᱯᱚᱸᱪᱟᱛᱛᱳᱨ ᱛᱤᱨᱤᱥᱮ ᱡᱩᱱ ᱟᱴᱷᱮᱨᱚ ᱥᱚ ᱯᱚᱧᱪᱟᱱᱱᱚ